ᱵᱷᱟᱨᱚᱛ ᱨᱮᱭᱟᱜ ᱥᱤᱱᱮᱢᱟ ᱛᱟᱞᱟ ᱛᱮᱫᱚ ᱟᱵᱚ ᱢᱟᱹᱱᱢᱤ ᱠᱚ ᱴᱷᱮᱱ ᱱᱟᱯᱟᱭ ᱱᱟᱯᱟᱭ ᱫᱤᱥ ᱦᱩᱫᱤᱥ ᱟᱨ ᱥᱟᱸᱫᱮᱥ ᱮ ᱪᱟᱞ ᱟᱵᱚᱱᱟ ᱚᱱᱟ ᱥᱟᱶᱛᱮ ᱥᱮᱨᱮᱧ ᱦᱚᱸ ᱟᱵᱚ ᱴᱷᱮᱱ ᱫᱚ ᱢᱟᱨᱮ ᱥᱮᱨᱮᱧ ᱠᱚ ᱞᱟᱭ ᱞᱟᱠᱪᱟᱨ ᱟ ᱨᱤ ᱪᱟᱞᱤ ᱤᱫᱤ ᱠᱟᱛᱮᱜ ᱥᱮᱨᱮᱧ ᱟᱠᱟᱱᱟ ᱡᱟᱦᱟᱸ ᱫᱚ ᱟᱵᱚ ᱴᱷᱮᱱ ᱟᱹᱰᱤ ᱫᱟᱢᱟᱱ ᱫᱟᱢᱟᱱ ᱥᱟᱸᱫᱮᱥ ᱮ ᱟᱹᱜᱩ ᱟᱵᱚᱱ ᱠᱟᱱᱟ ᱟᱨ ᱥᱤᱱᱮᱢᱟ ᱧᱮᱞ ᱫᱚ ᱠᱟ ᱣᱲᱤ ᱮᱢ ᱠᱟᱛᱮᱜ ᱴᱤᱠᱤᱴᱥ ᱠᱟᱴᱟᱣ ᱟᱨ ᱵᱟᱝ ᱠᱷᱟᱱ ᱜᱟᱭᱟᱱ ᱧᱮᱞ ᱦᱚᱸ ᱠᱟ ᱣᱲᱤ ᱮᱢ ᱠᱟᱛᱮᱜ ᱴᱤᱠᱤᱴ ᱠᱟᱴᱟᱣ ᱦᱩᱭᱩᱜ ᱟ ᱤᱱᱟᱹ ᱛᱟᱭᱚᱢ ᱜᱮ ᱵᱚᱞᱚᱱ ᱜᱟᱱᱚᱜᱼᱟ ᱟᱨ ᱤᱧ ᱨᱮᱱ ᱯᱟᱴᱷᱚᱠ ᱯᱟᱴᱷᱚᱠᱤᱭᱟᱹ ᱥᱮ ᱜᱟᱭᱱᱟᱦᱟᱨ ᱠᱚᱣᱟᱜ ᱧᱩᱛᱩᱢ ᱫᱚ ᱦᱩᱭᱩᱜ ᱠᱟᱱᱟ ᱡᱮᱢᱚᱱ ᱱᱤᱛᱚᱜ ᱪᱟᱞᱟᱜ ᱠᱟᱱ ᱚᱯᱮᱨᱟ ᱟᱹᱫᱤᱢ ᱚᱣᱟᱨ ᱡᱟᱨᱯᱟ ᱚᱯᱮᱨᱟ ᱨᱮᱱ ᱥᱩᱨᱡᱚᱞᱩᱠᱷᱤ ᱟᱨ ᱥᱟᱶᱛᱮ ᱥᱟᱨᱡᱚᱢ ᱟᱨ ᱤᱱᱟᱹ ᱛᱟᱭᱱᱚᱢ ᱡᱟᱦᱟᱸᱭ ᱤᱧ ᱜᱟᱭᱱᱟᱦᱟᱨ ᱤᱧ ᱠᱩᱥᱤᱟᱭᱟ ᱩᱱᱤᱭᱟᱜ ᱧᱩᱛᱩᱢ ᱫᱚ ᱦᱩᱭᱩᱜ ᱠᱟᱱᱟ ᱠᱷᱮᱨᱣᱟᱞ ᱥᱚᱨᱮᱱ